ᱦᱩᱰᱤᱧ ᱥᱠᱩᱞ ᱨᱮ ᱯᱟᱲᱦᱟᱣ ᱚᱠᱛᱚ ᱢᱤᱫ ᱪᱤᱛᱟᱹᱨ ᱤᱧ ᱟᱠ ᱞᱮᱫᱟ ᱡᱟᱦᱟᱸ ᱪᱤᱛᱟᱹᱨ ᱨᱮᱫᱚ ᱩᱫᱩᱜ ᱟᱠᱟᱱᱟ ᱟᱛᱳ ᱫᱤᱥᱚᱢ ᱨᱮᱭᱟᱜ ᱠᱟᱛᱷᱟ ᱡᱟᱦᱟᱸ ᱨᱮᱫᱚ ᱥᱮᱛᱟᱜ ᱨᱮ ᱡᱚᱛᱚ ᱵᱟᱵᱟ ᱦᱚᱲ ᱜᱮ ᱩᱨᱤᱡ ᱟᱲᱟᱨ ᱡᱚᱲᱟᱣ ᱠᱟᱛᱮ ᱥᱤᱭᱚᱜ ᱠᱚ ᱪᱟᱞᱟᱜ ᱠᱟᱱᱟ ᱛᱟᱭᱚᱢ ᱱᱤᱛ ᱟᱹᱱᱤᱡ ᱤᱧ ᱵᱩᱡᱷᱟᱹᱣ ᱮᱫᱟ ᱱᱩᱠᱩ ᱫᱤᱥᱚᱢ ᱡᱟᱠᱟᱫ ᱢᱟᱹᱱᱢᱤ ᱠᱚ ᱵᱟᱧᱪᱟᱣ ᱛᱟᱦᱮᱱ ᱨᱮᱭᱟᱜ ᱚᱡᱮ ᱫᱚ ᱪᱮᱫ ᱟᱨ ᱵᱟᱝ ᱱᱩᱠᱩ ᱫᱤᱱᱚᱢ ᱜᱮ ᱩᱨᱤᱡ ᱟᱲᱟᱨ ᱡᱚᱲᱟᱣ ᱠᱟᱛᱮ ᱠᱷᱮᱛ ᱵᱟᱹᱫ ᱨᱮᱠᱚ ᱥᱤ ᱞᱟᱹᱦᱩᱫ ᱠᱟᱛᱮ ᱦᱟᱱᱟ ᱱᱟᱣᱟ ᱠᱚ ᱟᱨᱡᱟᱣ ᱮᱫᱟ ᱚᱱᱟ ᱨᱮᱭᱟᱜ ᱜᱟᱹᱦᱤᱨ ᱛᱮᱫ ᱫᱚ ᱪᱮᱫ ᱠᱟᱱᱟ ᱢᱮᱱᱛᱮ ᱱᱟᱦᱟᱜ ᱱᱮᱛᱟᱨ ᱡᱟᱦᱟᱸ ᱞᱮᱠᱟ ᱰᱟᱠᱛᱚᱨ ᱢᱟᱥᱴᱟᱨ ᱤᱱᱡᱤᱱᱤᱭᱟᱨ ᱠᱚᱣᱟᱜ ᱞᱟᱹᱠᱛᱤ ᱛᱟᱦᱮᱸ ᱟᱠᱟᱱᱟ ᱚᱱᱠᱟ ᱜᱮ ᱱᱩᱠᱩ ᱪᱟᱹᱥᱤ ᱦᱚᱲᱟᱜ ᱦᱚᱸ ᱪᱮᱫᱟᱜ ᱥᱮ ᱢᱤᱫ ᱫᱤᱱ ᱢᱩᱠᱩ ᱪᱟᱹᱥᱤ ᱡᱩᱫᱤ ᱪᱟᱥ ᱠᱚ ᱵᱟᱹᱜᱤᱭᱟ ᱮᱱᱠᱷᱟᱱ ᱡᱮᱦᱮᱛ ᱡᱟᱠᱟᱛ ᱥᱟᱱᱟᱢ ᱦᱚᱲ ᱜᱮ ᱨᱮᱸᱜᱮᱡ ᱟᱨᱵᱟᱝ ᱡᱚᱢ ᱵᱟᱝ ᱧᱟᱢ ᱠᱟᱛᱮ ᱵᱚᱱ ᱜᱩᱡᱩᱜᱼᱟ